ᱱᱚᱣᱟ ᱵᱷᱟᱨᱚᱛ ᱫᱤᱥᱚᱢ ᱨᱮ ᱵᱷᱟᱨᱚᱛᱤᱭᱚ ᱠᱟᱹᱣᱰᱤ ᱟᱹᱨᱤ ᱞᱮᱠᱟᱛᱮᱫᱚ ᱟᱹᱰᱤ ᱜᱟᱱ ᱩᱛᱱᱟᱹᱣ ᱦᱩᱭᱟᱠᱟᱱᱟ ᱩᱱᱱᱚᱛᱤ ᱠᱚ ᱦᱩᱭᱟᱠᱟᱱᱟ ᱡᱮᱢᱚᱱ ᱯᱟᱴᱥᱤᱞᱯᱚ ᱵᱚᱥᱛᱨᱚ ᱥᱤᱞᱯᱚ ᱠᱚᱭᱞᱟ ᱠᱷᱟᱫᱟᱱ ᱠᱚᱞᱼᱠᱟᱨᱠᱷᱟᱱᱟ ᱟᱹᱰᱤ ᱟᱸᱴ ᱜᱤ ᱩᱱᱱᱚᱛᱤ ᱦᱩᱭᱟᱠᱟᱱᱟ ᱟᱨ ᱤᱱᱴᱟᱨᱱᱮᱴ ᱤᱱᱴᱟᱨᱱᱮᱴ ᱠᱷᱟᱹᱛᱤᱨ ᱛᱮᱫᱚ ᱟᱹᱰᱤ ᱥᱩᱵᱤᱫᱟ ᱦᱩᱭᱟᱠᱟᱱᱟ ᱪᱮᱫᱟᱜ ᱥᱮ ᱢᱤᱫ ᱫᱤᱥᱚᱢ ᱛᱮ ᱯᱚᱭᱥᱟ ᱠᱩᱞ ᱜᱟᱱᱚᱜ ᱠᱟᱱᱟ ᱠᱟᱹᱣᱰᱤ ᱟᱹᱨᱤ ᱵᱚᱱ ᱠᱩᱞ ᱮᱫᱟ ᱚᱱᱞᱟᱭᱤᱱ ᱯᱮᱢᱮᱱᱴ ᱦᱩᱭᱩᱜ ᱠᱟᱱᱟ ᱟᱨ ᱚᱱᱞᱟᱭᱤᱱ ᱛᱮᱫᱚ ᱤᱱᱴᱟᱨᱱᱮᱴ ᱠᱟᱹᱛᱤᱨ ᱛᱮᱫᱚ ᱟᱹᱰᱤ ᱥᱩᱵᱤᱛᱟ ᱦᱩᱭᱩᱜ ᱠᱟᱱᱟ ᱡᱚᱛᱚ ᱠᱤᱪᱷᱩ ᱡᱤᱱᱤᱥ ᱜᱮ ᱚᱱᱟᱛᱮ ᱤᱱᱴᱟᱨᱱᱮᱴ ᱫᱚ ᱟᱹᱰᱤ ᱟᱸᱴ ᱜᱚᱲᱚᱭ ᱮᱢᱫᱟᱭ